ᱦᱮᱞᱳ ᱦᱮᱸ ᱤᱧ ᱦᱳᱴᱮᱞ ᱵᱟᱞᱟᱢ ᱢᱮᱱᱮᱫᱼᱟ ᱥᱮ ᱚᱸᱻ ᱦᱚᱸ ᱟᱫᱚ ᱟᱹᱞᱩ ᱪᱚᱯ ᱠᱚ ᱥᱤᱸᱜᱟᱲᱟ ᱠᱚᱧ ᱤᱫᱤ ᱞᱮᱫᱟ ᱛᱟᱦᱮᱸᱜ ᱥᱚ ᱥᱚᱣᱟᱜ ᱮᱢ ᱠᱟᱣᱫᱤᱧᱟᱹ ᱟᱫᱚ ᱦᱳᱭ ᱟᱫᱚ ᱤᱧ ᱦᱚᱸᱛᱚ ᱯᱩᱭᱥᱟᱹ ᱮᱢ ᱠᱟᱛᱮ ᱜᱮᱧ ᱟᱹᱜᱩᱭᱮᱫᱼᱟ ᱦᱳᱭ ᱯᱚᱭᱥᱟᱧ ᱮᱢ ᱟᱫᱮᱭᱟ ᱮᱢ ᱯᱚᱭᱥᱟᱧ ᱮᱢ ᱠᱟᱜ ᱤᱧ ᱦᱚᱸᱛᱚ ᱟᱭᱥᱮ ᱯᱷᱚᱠᱟᱴ ᱢᱟ ᱯᱚᱭᱥᱟ ᱢᱟ ᱵᱟᱹᱧ ᱮᱢ ᱠᱟᱜᱼᱟ ᱤᱧᱦᱚᱸ ᱢᱚᱞᱚᱝ ᱫᱟᱜ ᱡᱚᱜ ᱠᱟᱛᱮ ᱜᱮ ᱯᱚᱭᱥᱟᱧ ᱠᱟᱢᱟᱣ ᱠᱟᱜᱼᱟ ᱡᱟᱦᱟᱱᱟᱜ ᱜᱮ ᱮᱠᱴᱩ ᱥᱟᱢᱟᱱ ᱮᱢ ᱠᱤᱨᱤᱧᱟ ᱠᱷᱟᱨᱟᱯᱟᱜ ᱢᱟ ᱵᱟᱢ ᱠᱤᱨᱤᱧᱟ ᱵᱮᱥᱟᱜ ᱜᱮᱢ ᱠᱤᱨᱤᱧᱟ ᱦᱳᱭ ᱟᱫᱚ ᱚᱱᱟ ᱞᱟᱹᱜᱤᱫ ᱢᱮᱱᱮᱫ ᱤᱧ ᱦᱟᱯᱮ ᱥᱮ ᱦᱳᱴᱮᱞ ᱵᱟᱞᱟ ᱴᱷᱮᱱ ᱠᱷᱚᱱᱤᱧ ᱟᱹᱜᱩ ᱠᱟᱜᱟᱫ ᱫᱚ ᱟᱨ ᱱᱚᱝᱠᱟᱱ ᱠᱷᱟᱨᱟᱯ ᱥᱟᱢᱟᱱ ᱮ ᱮᱢ ᱠᱟᱣᱫᱤᱧᱟᱹ ᱮᱱᱠᱷᱟᱱ ᱟᱡᱟᱜ ᱢᱚᱪᱟ ᱠᱷᱚᱱ ᱠᱟᱛᱷᱟᱧ ᱟᱸᱡᱚᱢᱟ ᱮᱢ ᱨᱩᱣᱟᱹᱲᱚᱜ ᱟᱭ ᱥᱮ ᱵᱟᱭ ᱮᱢ ᱨᱩᱣᱟᱹᱲᱚᱜᱼᱟ ᱢᱮᱱᱛᱮ ᱟᱫᱚ ᱚᱱᱟᱜᱮ ᱤᱧᱫᱚ ᱯᱚᱭᱥᱟᱹ ᱨᱮᱦᱚᱸ ᱮᱢ ᱨᱩᱣᱟᱹᱲᱤᱧ ᱢᱮ ᱟᱨ ᱠᱷᱟᱱ ᱫᱚ ᱡᱟᱦᱟᱱᱟᱜ ᱜᱮ ᱵᱮᱵᱚᱥᱛᱷᱟ ᱟᱹᱧ ᱢᱮᱜᱮ ᱮᱴᱟᱜ ᱡᱚᱢᱟᱜ ᱨᱮᱦᱚᱸ ᱮᱢᱟᱹᱧ ᱢᱮ ᱦᱳᱭ ᱵᱟᱹᱠᱤ ᱢᱟᱲᱟᱝᱼᱟᱜ ᱵᱟᱥᱠᱮᱭᱟᱜ ᱠᱚᱫᱚ ᱟᱞᱚᱢ ᱢᱮᱥᱟᱭᱟ ᱛᱟᱡᱟ ᱛᱟᱡᱟ ᱜᱮ ᱦᱳᱭ ᱛᱟᱡᱟ ᱛᱟᱡᱟ ᱮᱱᱟᱝ ᱜᱮ ᱟᱨ ᱵᱟᱠᱷᱟᱱ ᱫᱚ ᱤᱧ ᱦᱚᱸᱛᱚ ᱱᱚᱰᱮ ᱯᱮᱲᱟ ᱯᱨᱚᱵᱷᱩ ᱞᱟᱹᱜᱤᱫ ᱜᱮᱧ ᱠᱤᱨᱤᱧ ᱞᱟᱜᱟᱜᱼᱟ ᱢᱮᱱᱠᱷᱟᱱ ᱯᱮᱲᱟ ᱯᱚᱨᱵᱷᱩ ᱴᱷᱮᱱ ᱦᱚᱸᱧ ᱞᱟᱡᱟᱣᱱᱟ ᱪᱤᱠᱟᱛᱮ ᱥᱚ ᱥᱚᱣᱟᱜ ᱡᱚᱠᱷᱚᱱᱮᱢ ᱟᱹᱜᱩ ᱠᱟᱜᱼᱟ ᱮᱱᱠᱷᱟᱱ ᱪᱤᱠᱟᱹᱧ ᱮᱢᱟ ᱠᱚᱣᱟ ᱦᱳᱭ ᱥᱚ ᱦᱳᱭ ᱟᱫᱚ ᱦᱟᱸᱜ ᱟᱨ ᱫᱚᱦᱲᱟ ᱨᱮᱫᱚ ᱟᱢ ᱴᱷᱮᱱᱤᱧ ᱪᱟᱞᱟᱜ ᱟᱥᱮ ᱚᱱᱠᱟᱱᱟᱜ ᱢᱟ ᱵᱟᱢ ᱤᱢᱟᱹᱧᱟᱹ ᱛᱚ ᱦᱳᱭ ᱟᱨ ᱱᱚᱣᱟ ᱨᱮᱭᱟᱜ ᱯᱩᱭᱥᱟᱹ ᱫᱚ ᱤᱧᱫᱚ ᱮᱢ ᱨᱩᱣᱟᱹᱲᱤᱧ ᱢᱮ ᱦᱳᱭ ᱦᱳᱭ ᱦᱳᱭ ᱛᱚᱵᱮ ᱴᱷᱤᱠ ᱜᱮᱭᱟ ᱦᱮᱸ ᱪᱮᱫ ᱠᱩᱠᱞᱤ ᱛᱟᱦᱮᱸ ᱞᱮᱱᱟ